ᱟᱥᱟᱲ ᱡᱷᱮᱸᱴ ᱫᱤᱱ ᱫᱚ ᱩᱞ ᱠᱟᱭᱨᱟ ᱟᱸᱧᱡᱤᱨ ᱠᱟᱱᱴᱷᱟᱲ ᱱᱚᱣᱟ ᱠᱚ ᱨᱚᱦᱚᱭ ᱦᱩᱭᱩᱜᱼᱟ ᱦᱩᱭᱩᱜᱼᱟ ᱢᱮᱱᱠᱷᱟᱱ ᱟᱥᱟᱲ ᱥᱨᱟᱵᱚᱱ ᱫᱚ ᱵᱟᱝ ᱜᱩᱡᱩᱜᱼᱟ ᱪᱟᱹᱛ ᱵᱟᱹᱭᱥᱟᱹᱠᱷ ᱨᱚᱦᱚᱭ ᱞᱮᱠᱷᱟᱱ ᱮᱸᱰᱮᱠᱷᱟᱱ ᱫᱚ ᱜᱩᱡᱩᱜᱼᱟ ᱮᱱᱠᱷᱟᱱ ᱱᱚᱣᱟ ᱨᱮᱱᱟᱜ

ᱪᱟᱹᱛ ᱵᱟᱹᱭᱥᱟᱹᱠᱷ ᱫᱚ ᱡᱚᱜᱼᱟ ᱡᱚ ᱵᱟᱦᱟᱜᱼᱟ ᱟᱨ ᱟᱥᱟᱲ ᱥᱮᱱ ᱡᱚᱥᱴᱤ ᱟᱥᱟᱲ ᱫᱚ ᱩᱞ ᱵᱤᱞᱤᱜᱼᱟ ᱟᱨ ᱛᱮᱨᱮᱞ ᱛᱟᱨᱚᱵᱽ ᱦᱚᱸ ᱵᱟᱹᱭᱥᱟᱹᱠᱷ ᱡᱳᱥᱴᱤ ᱥᱮᱱ ᱵᱤᱞᱤᱜᱼᱟ ᱚᱱᱟ ᱥᱟᱶᱛᱮ ᱟᱨᱦᱚᱸ ᱠᱟᱭᱨᱟ ᱠᱟᱱᱴᱷᱟᱲ ᱡᱚᱢ ᱡᱚᱢ ᱦᱩᱭᱩᱜᱼᱟ